ᱵᱮᱭᱟᱢ ᱠᱞᱟᱥ ᱫᱚ ᱞᱟᱦᱟ ᱠᱟᱹᱴᱤᱡ ᱩᱢᱟᱮᱨ ᱨᱮ ᱠᱚᱨᱟᱣ ᱠᱟᱜᱼᱟ ᱦᱮᱸ ᱡᱳᱜᱟᱥᱚᱱ ᱯᱚᱫᱽᱫᱟᱥᱚᱱ ᱱᱚᱣᱟ ᱠᱚ ᱠᱚᱨᱟᱣ ᱦᱩᱭ ᱞᱮᱱᱟ ᱟᱫᱚ ᱤᱱᱟᱹ ᱥᱚᱢᱚᱭ ᱨᱮ ᱚᱱᱟ ᱠᱚ ᱨᱮᱭᱟᱜ ᱢᱤᱫᱴᱮᱱ ᱩᱯᱚᱠᱟᱨᱤᱛᱟ ᱚᱵᱳᱥᱥᱳᱭ ᱵᱩᱡᱷᱟᱹᱣ ᱞᱮᱱᱟ ᱛᱚ ᱡᱩᱫᱤ ᱚᱱᱠᱟ ᱪᱚᱨᱪᱟ ᱤᱫᱤ ᱠᱚᱜᱼᱟ ᱛᱚ ᱟᱨᱦᱚᱸ ᱱᱟᱱᱟᱱ ᱨᱚᱠᱚᱢ ᱥᱩᱵᱤᱫᱷᱟ ᱵᱩᱡᱷᱟᱹᱣ ᱠᱚᱜᱼᱟ ᱥᱮ ᱯᱚᱨᱚᱵᱚᱨᱛᱤ ᱥᱟᱥᱛᱷᱚ ᱥᱮᱡ ᱞᱮᱠᱟᱛᱮ ᱢᱤᱫᱴᱮᱱ ᱱᱤᱨᱳᱜᱽ ᱥᱮ ᱱᱚᱝᱠᱟᱱᱟᱜ ᱢᱤᱫᱴᱮᱡ ᱟᱥᱥᱟᱥ ᱛᱟᱦᱮᱸᱠᱟᱱᱟ ᱟᱫᱚ ᱚᱱᱠᱟᱱ ᱚᱠᱛᱚ ᱴᱷᱤᱠᱼᱴᱷᱟᱠ ᱩᱯᱚᱡᱩᱠᱛᱚ ᱥᱚᱢᱚᱭ ᱠᱚ ᱵᱟᱝ ᱚᱵᱷᱟᱵ ᱠᱷᱟᱹᱛᱤᱨ ᱱᱚᱣᱟ ᱠᱚ ᱵᱮᱭᱟᱢ ᱟᱨ ᱱᱤᱛᱳᱝ ᱵᱟᱝ ᱠᱚᱨᱟᱣ ᱤᱫᱤ ᱦᱩᱭᱩᱜᱚᱜ ᱠᱟᱱᱟ